ᱥᱩᱵᱤᱫᱷᱟ ᱦᱚᱸ ᱢᱮᱱᱟᱜᱼᱟ ᱪᱮ ᱵᱟᱝᱜᱮ ᱚᱱᱟᱜᱮ ᱦᱩᱞᱟᱹᱝ ᱵᱟᱲᱟᱭ ᱥᱟᱱᱟᱭᱮᱫ ᱞᱤᱧᱟᱹ ᱟᱜᱟᱨ ᱡᱩᱫᱤ ᱢᱮᱱᱟᱜᱼᱟ ᱮᱱᱠᱷᱟᱡ ᱫᱚ

ᱥᱩᱵᱤᱫᱷᱟᱯᱮ ᱮᱢᱚᱜᱼᱟ ᱛᱚ ᱟᱹᱰᱤᱜᱮ ᱵᱮᱥᱜᱮ ᱦᱩᱱᱟᱹᱝ ᱦᱩᱭᱩᱜᱼᱟ ᱛᱚ

ᱚᱱᱟ ᱞᱟᱹᱜᱤᱫᱛᱮ ᱟᱞᱮᱫᱚ